ᱦᱮᱞᱳ ᱦᱮᱸ ᱦᱮᱸ ᱥᱟᱹᱨᱟᱹᱭᱠᱮᱞᱟ ᱦᱚᱱᱚᱛ ᱨᱮᱢᱟ ᱟᱭᱢᱟ ᱜᱟᱱ ᱚᱱᱠᱟ ᱧᱮᱞ ᱡᱚᱝ ᱞᱮᱠᱟᱱᱟᱜ ᱡᱟᱭᱜᱟ ᱦᱮᱱᱟᱜᱼᱟ ᱡᱟᱦᱟᱸ ᱫᱚ ᱨᱟᱡᱟ ᱚᱲᱟᱜ ᱢᱮᱱᱟᱜᱼᱟ ᱚᱸᱰᱮ ᱢᱟᱨᱮ ᱢᱟᱨᱮᱱᱟᱜ ᱥᱟᱢᱟᱱ ᱠᱚ ᱢᱮᱱᱟᱜᱼᱟ ᱨᱟᱡᱟᱣᱟᱜ ᱟᱨᱦᱚᱸ ᱠᱷᱟᱨᱥᱟᱣᱟ ᱨᱮᱦᱚᱸ ᱢᱮᱱᱟᱜᱼᱟ ᱨᱟᱡᱟ ᱚᱲᱟᱜ ᱧᱮᱞ ᱡᱚᱝ ᱛᱮᱦᱚᱸ ᱪᱮᱦᱨᱟ ᱧᱮᱞᱚᱜ ᱢᱟ ᱚᱱᱟ ᱚᱱᱠᱟ ᱫᱚ ᱟᱹᱰᱤᱜᱟᱱ ᱜᱮ ᱦᱮᱱᱟᱜᱼᱟ ᱡᱟᱦᱟᱸ ᱥᱟᱹᱨᱟᱹᱭᱠᱮᱞᱟ ᱨᱮ ᱦᱮᱱᱟᱜᱼᱟ ᱟᱹᱰᱤᱜᱟᱱ ᱟᱹᱰᱤᱜᱟᱱ ᱡᱤᱱᱤᱥ ᱠᱚᱢ ᱧᱮᱞ ᱧᱟᱢ ᱫᱟᱲᱮᱭᱟᱜᱼᱟ ᱢᱟᱨᱮ ᱢᱟᱨᱮᱱᱟᱜ ᱥᱟᱢᱟᱱ ᱠᱚ ᱦᱳᱭ ᱯᱟᱹᱦᱤᱞ ᱦᱚᱲ ᱠᱚᱣᱟᱜ ᱪᱮᱫ ᱠᱚ ᱢᱟᱨᱮ ᱢᱟᱨᱮᱱᱟᱜ ᱡᱤᱱᱤᱥ ᱠᱚ ᱧᱮᱞ ᱡᱚᱝ ᱛᱮᱭᱟᱜ ᱱᱟᱯᱟᱭᱟᱜ ᱢᱮᱱᱟᱜᱼᱟ ᱦᱳᱭ ᱧᱮᱞ ᱛᱮᱦᱚᱸ ᱟᱹᱰᱤ ᱱᱟᱯᱟᱭ ᱜᱮᱢ ᱵᱩᱡᱷᱟᱹᱣᱟ ᱚᱱᱠᱟᱱᱟᱜ ᱧᱮᱞᱛᱮ ᱚᱱᱟ ᱥᱟᱢᱟᱱ ᱠᱚ ᱡᱟᱦᱟᱸ ᱛᱚ ᱦᱳᱭ ᱧᱮᱞ ᱡᱚᱝ ᱦᱚᱸ ᱟᱹᱰᱤ ᱱᱟᱯᱟᱭ ᱜᱮ ᱵᱩᱡᱷᱟᱹᱜᱼᱟ ᱦᱳᱭ ᱦᱳᱭ ᱦᱳᱭ ᱦᱳᱭ ᱢᱟᱱᱮ ᱠᱩᱥᱤ ᱞᱮᱠᱟᱱᱟᱜ ᱡᱟᱭᱜᱟ ᱠᱟᱱ ᱜᱮᱭᱟ ᱦᱳᱭ ᱢᱮᱱᱟᱜ ᱜᱮᱭᱟ ᱟᱨᱦᱚᱸ ᱚᱱᱠᱟ ᱯᱟᱨᱠ ᱞᱮᱠᱟ ᱦᱚᱸ ᱚᱸᱰᱮ ᱦᱚᱸ ᱚᱸᱰᱮ ᱦᱚᱸ ᱢᱟᱱᱮ ᱟᱹᱰᱤᱜᱟᱱ ᱥᱟᱡᱟᱣ ᱥᱟᱡᱟᱣ ᱠᱟᱱᱟ ᱵᱟᱦᱟ ᱠᱚᱛᱮᱜ ᱧᱮᱞ ᱫᱟᱲᱮ ᱧᱮᱞ ᱧᱟᱢ ᱫᱟᱲᱮᱭᱟᱜ ᱟᱢ ᱱᱟᱯᱟᱭ ᱜᱮ ᱧᱮᱞᱚᱜᱼᱟ ᱦᱳᱭ ᱟᱹᱰᱤ ᱱᱟᱯᱟᱭ ᱱᱟᱯᱟᱭ ᱵᱮᱥ ᱵᱮᱥ ᱡᱟᱭᱜᱟ ᱠᱟᱱ ᱜᱮᱭᱟ ᱟᱢ ᱦᱤᱡᱩᱜ ᱟᱢ ᱧᱮᱞ ᱤᱫᱤᱭᱟᱢ ᱦᱳᱭ ᱟᱹᱰᱤ ᱦᱳᱭ ᱡᱚᱛᱚᱜᱮ ᱪᱮᱦᱨᱟ ᱜᱮᱭᱟ ᱟᱹᱰᱤ ᱢᱚᱡᱽ ᱜᱮᱭᱟ ᱱᱟᱯᱟᱭ ᱜᱮᱭᱟ ᱦᱳᱭ ᱱᱟᱯᱟᱭᱜᱮ ᱪᱮᱦᱨᱟ ᱜᱮ ᱵᱩᱡᱷᱟᱹᱜᱼᱟ ᱧᱮᱞ ᱡᱚᱝ ᱛᱮᱦᱚᱸ ᱱᱟᱯᱟᱭ ᱜᱮᱢ ᱵᱩᱡᱷᱟᱹᱣᱟ ᱦᱮᱸ ᱦᱳᱭ ᱡᱟᱭᱜᱟ ᱫᱚ ᱚᱱᱟ ᱥᱟᱹᱨᱟᱹᱭᱠᱮᱞᱟ ᱠᱷᱟᱨᱥᱟᱣᱟ ᱨᱮᱜᱮ ᱟᱪᱪᱷᱟ ᱚᱱᱟ ᱦᱚᱸ ᱥᱟᱹᱨᱟᱹᱭᱠᱮᱞᱟ ᱦᱚᱱᱚᱛ ᱨᱮᱜᱮ ᱦᱮᱱᱟᱜᱼᱟ ᱦᱳᱭ ᱦᱳᱭ ᱦᱳᱭ ᱴᱷᱤᱠ ᱜᱮᱭᱟ ᱦᱮᱡ ᱠᱟᱛᱮ ᱧᱮᱞ ᱫᱟᱲᱮᱭᱟᱜᱼᱟ ᱪᱮᱦᱨᱟ ᱠᱚ ᱦᱳᱭ ᱛᱚᱵᱮ ᱴᱷᱤᱠ ᱜᱮᱭᱟ